ᱤᱧᱫᱚ ᱵᱟᱹᱲᱛᱤ ᱠᱟᱛᱮᱫ ᱯᱷᱩᱴᱵᱚᱞ ᱠᱷᱮᱞ ᱫᱚ ᱥᱚᱵ ᱛᱷᱮᱠᱮ ᱯᱨᱤᱭᱚ ᱠᱷᱮᱞᱟ ᱠᱟᱱ ᱛᱤᱧᱟ ᱤᱧᱟᱹᱜ ᱤᱧᱟᱹᱜ ᱟᱨᱠᱤ ᱟᱨ ᱱᱚᱣᱟ ᱠᱷᱮᱞ ᱫᱚ ᱟᱹᱰᱤ ᱠᱟᱹᱴᱤᱡ ᱠᱷᱚᱱᱟᱜ ᱜᱮ ᱱᱮᱥᱟ ᱞᱮᱠᱟᱜᱮ ᱯᱨᱟᱭ ᱤᱧᱫᱚ ᱢᱮᱱᱟᱜ ᱠᱟᱜ ᱛᱤᱧᱟ ᱡᱮ ᱯᱷᱩᱴᱵᱚᱞ ᱠᱷᱮᱞ ᱱᱚᱝᱠᱟ ᱦᱮᱸ ᱦᱮᱸ ᱢᱟᱱᱮ ᱫᱟᱹᱲ ᱵᱟᱲᱟᱭ ᱦᱚᱸ ᱵᱷᱟᱹᱜᱮ ᱴᱷᱤᱠ ᱧᱟᱢᱚᱜᱼᱟ ᱛᱟᱨᱯᱚᱨ ᱢᱟᱱᱮ ᱚᱱᱟ ᱫᱚ ᱠᱷᱩᱲᱭᱟᱹ ᱠᱷᱮᱞ ᱫᱚ ᱵᱟᱝ ᱠᱟᱱᱟ ᱚᱱᱟᱛᱮ ᱚᱱᱟᱛᱮ ᱟᱨᱚᱧ ᱵᱮᱥᱤᱧ ᱠᱩᱥᱤᱭᱟᱜᱼᱟ ᱛᱟᱨ ᱢᱟᱱᱮ ᱚᱱᱟ ᱫᱚ ᱥᱚᱨᱤᱨ ᱪᱚᱨᱪᱟ ᱵᱷᱟᱹᱜᱤ ᱴᱷᱤᱠ ᱦᱩᱭᱩᱜᱼᱟ ᱛᱟᱨᱯᱚᱨ ᱚᱱᱟ ᱯᱷᱩᱴᱵᱚᱞ ᱠᱷᱮᱞ ᱨᱮ ᱮᱢᱚᱱ ᱜᱮ ᱠᱷᱮᱞ ᱠᱟᱱᱟ ᱡᱚᱛᱚ ᱠᱤᱪᱷᱩ ᱫᱚᱨᱠᱟᱨᱟᱢᱟ ᱟᱢ ᱵᱷᱟᱹᱜᱤ ᱨᱮᱥᱴ ᱫᱚᱨᱠᱟᱨ ᱟᱢᱟ ᱛᱟᱨᱯᱚᱨ ᱦᱚᱲᱢᱚ ᱨᱮ ᱫᱟᱲᱮ ᱫᱚᱨᱠᱟᱨ ᱛᱟᱨᱯᱚᱨ ᱢᱤᱫᱴᱮᱱ ᱦᱟᱭᱤᱴ ᱠᱚᱨᱮᱱᱟᱝ ᱦᱚᱸ ᱵᱮᱯᱟᱨ ᱢᱮᱱᱟᱜᱼᱟ ᱛᱳ ᱚᱱᱠᱟ ᱠᱟᱛᱮᱫ ᱠᱤᱱᱛᱩ ᱯᱷᱩᱴᱵᱚᱞ ᱠᱷᱮᱞ ᱫᱚ ᱡᱩᱫᱤ ᱵᱚᱱ ᱦᱤᱥᱟᱹᱵᱟ ᱚᱱᱟ ᱛᱚ ᱵᱮᱥᱤᱜᱤᱧ ᱠᱩᱥᱤᱜᱼᱟ ᱟᱨ ᱚᱱᱟ ᱫᱚ ᱪᱮᱫ ᱢᱤᱫᱴᱮᱱ ᱢᱟᱱᱮ ᱴᱤᱢ ᱜᱮᱢ ᱠᱟᱱᱟ ᱡᱮ ᱡᱟᱛᱮ ᱟᱵᱚ ᱡᱷᱚᱛᱚ ᱦᱚᱲ ᱛᱤᱱᱟᱹᱜ ᱢᱚᱡᱽ ᱜᱮᱵᱚᱱ ᱜᱟᱛᱮᱜᱼᱟ ᱩᱱᱟᱹᱜ ᱨᱮᱡᱟᱞᱴ ᱢᱚᱡᱽ ᱦᱩᱭᱩᱜᱼᱟ ᱵᱟᱹᱲᱤᱡ ᱵᱚᱱ ᱜᱟᱛᱮᱜᱼᱟ ᱵᱟᱹᱲᱤᱡ ᱨᱮᱡᱟᱞᱴ ᱦᱩᱭᱩᱜᱼᱟ ᱚᱱᱟᱛᱮ ᱯᱷᱩᱴᱵᱚᱞ ᱫᱚ ᱡᱚᱛᱚᱦᱚᱲᱟᱜ ᱢᱚᱱ ᱡᱩᱠᱛᱚ ᱨᱮᱱᱟᱜ ᱢᱤᱫᱴᱮᱱ ᱜᱟᱛᱮ ᱠᱟᱱᱟ ᱮᱵᱚᱝ ᱯᱷᱤᱴᱱᱮᱥ ᱵᱷᱟᱜᱮ ᱯᱷᱤᱴᱱᱮᱥ ᱨᱮᱱᱟᱜ ᱢᱤᱫᱴᱮᱱ ᱠᱷᱮᱞ ᱠᱟᱱᱟ